ᱦᱮᱸ ᱱᱚᱛᱮ ᱥᱟᱹᱨᱩ ᱜᱚᱰᱟ ᱥᱮᱫ ᱨᱮ ᱪᱮᱫ ᱤᱧ ᱪᱮᱠᱟᱭᱫᱟ ᱚᱱᱛᱮ ᱚᱱᱟ ᱪᱟᱥ ᱠᱩᱧ ᱧᱮᱞ ᱵᱟᱲᱟᱭᱫᱟ ᱟᱪᱪᱷᱟ ᱪᱟᱞᱟᱜ ᱦᱩᱭᱩᱜᱼᱟ ᱪᱮᱠᱟᱭᱟᱢ ᱥᱩᱠᱨᱤ ᱡᱤᱞ ᱫᱚ ᱪᱮᱫ ᱢᱮᱨᱚᱢ ᱡᱤᱞ ᱟᱹᱜᱩᱭ ᱦᱩᱭᱩᱜᱼᱟ ᱦᱳᱭ ᱚᱱᱟ ᱜᱮᱛᱚ ᱪᱮᱫᱞᱮᱠᱟ ᱥᱤᱵᱤᱞᱟ ᱮᱱᱛᱮᱫ ᱚᱱᱟ ᱫᱚ ᱵᱟᱢ ᱵᱩᱡᱽᱫᱟ ᱵᱚᱞᱮ ᱟᱢ ᱫᱚ ᱟᱫᱚ ᱚᱱᱟ ᱠᱚᱢᱟ ᱢᱮᱱᱟᱜ ᱜᱮ ᱪᱮᱫ ᱚᱱᱟ ᱠᱚᱫᱚ ᱵᱟᱝ ᱞᱟᱜᱟᱜᱼᱟ ᱚᱱᱟ ᱠᱚᱫᱚ ᱠᱤᱨᱤᱧ ᱛᱮᱦᱚᱸ ᱵᱟᱝ ᱧᱟᱢᱚᱜᱚᱜᱼᱟ ᱚᱱᱟ ᱠᱤᱨᱤᱧ ᱛᱤᱱᱟᱹᱜ ᱜᱷᱟᱹᱲᱤᱡ ᱞᱟᱜᱟᱜᱼᱟ ᱪᱮᱫ ᱤᱧ ᱪᱮᱠᱟᱭᱟ ᱛᱚᱵᱮ ᱚᱲᱟᱜ ᱨᱤᱧ ᱫᱩᱲᱩᱵ ᱠᱚᱜᱼᱟ ᱱᱚᱣᱟ ᱫᱚ ᱠᱟᱹᱢᱤ ᱫᱚ ᱵᱟᱝ ᱠᱟᱱᱟ ᱵᱚᱞᱮ ᱚᱱᱟ ᱫᱚ ᱧᱮᱞ ᱦᱩᱭᱩᱜ ᱠᱟᱱᱟ ᱫᱟᱜ ᱠᱚ ᱟᱨᱮᱡᱟᱜ ᱦᱩᱭᱩᱜᱼᱟ ᱪᱮᱠᱟᱣᱟᱜ ᱦᱩᱭᱩᱜᱼᱟ ᱧᱮᱞᱟᱜ ᱠᱷᱟᱱ ᱪᱮᱫ ᱦᱩᱭᱩᱜᱼᱟ ᱵᱟᱢ ᱵᱩᱡᱽᱫᱟ ᱵᱚᱞᱮ ᱚᱱᱟ ᱧᱮᱞᱟᱜ ᱠᱷᱟᱱ ᱟᱨᱦᱚᱸ ᱤᱱᱟᱹ ᱦᱚᱸ ᱪᱟᱥ ᱜᱤᱰᱤᱭᱟᱠᱟᱱᱟ ᱱᱤᱛ ᱦᱟᱹᱨᱤᱪ ᱤᱭᱟᱹ ᱜᱮ ᱟᱹᱭᱠᱟᱹᱜᱼᱟ ᱵᱚᱞᱮ ᱵᱟᱝ ᱦᱤᱨᱤᱭᱤᱫᱤᱧ ᱠᱟᱱ ᱜᱮᱭᱟ ᱠᱚ ᱟᱫᱚ ᱮᱱᱛᱮᱫ ᱢᱟᱧ ᱪᱟᱞᱟᱜ ᱜᱮ ᱦᱩᱸ ᱪᱟᱞᱟᱜ ᱠᱟᱹᱱᱟᱹᱧ ᱪᱮᱫ ᱞᱮ ᱪᱮᱠᱟᱭᱟ ᱤᱧ ᱢᱚᱛᱚ ᱤᱭᱟᱹᱭᱟᱹᱧ ᱦᱮᱸ ᱦᱟᱸᱜ ᱡᱚᱛᱚ ᱟᱨ ᱞᱤᱪᱩ ᱠᱚ ᱟᱪᱪᱷᱟ ᱢᱟᱧ ᱟᱹᱜᱩᱭᱫᱟ ᱴᱷᱤᱠᱜᱮᱭᱟ ᱦᱮᱸ ᱦᱮᱸ ᱦᱤᱡᱩᱜ ᱠᱟᱹᱱᱟᱹᱧ ᱛᱚ ᱦᱮᱸ ᱢᱟ ᱦᱩᱸ ᱪᱟᱞᱟᱜ ᱠᱟᱹᱱᱟᱹᱧ ᱦᱮᱸ ᱢᱟ